ᱦᱮᱸ ᱦᱮᱸ ᱦᱮᱸ ᱧᱮᱞᱢᱮ ᱟᱵᱚ ᱱᱚᱣᱟ ᱯᱩᱨᱵᱚ ᱥᱤᱝᱵᱷᱩᱢ ᱨᱮᱱ ᱱᱚᱣᱟ ᱪᱤᱛᱨᱚ ᱫᱚ ᱟᱵᱚ ᱥᱟᱱᱛᱟᱲ ᱦᱚᱯᱚᱱ ᱠᱚᱣᱟᱜ ᱥᱤᱛᱨᱚ ᱠᱟᱱᱟ ᱦᱮᱸᱥᱮ ᱟᱹᱰᱤ ᱩᱛᱟᱹᱨ ᱟᱵᱚ ᱟᱹᱫᱤᱵᱟᱹᱥᱤ ᱠᱚᱜᱮ ᱢᱮᱱᱟᱜ ᱵᱚᱱᱟ ᱛᱳ ᱩᱱᱠᱩ ᱫᱚ ᱵᱮᱥᱤ ᱠᱟᱨ ᱛᱮᱫᱚ ᱪᱟᱥᱵᱟᱥ ᱠᱟᱹᱢᱤ ᱠᱟᱛᱮᱫ ᱜᱮ ᱟᱠᱚᱣᱟᱜ ᱡᱤᱭᱚᱱ ᱠᱚ ᱠᱷᱟᱱᱰᱟᱣᱮᱫᱼᱟ ᱠᱤᱪᱷᱩ ᱠᱤᱪᱷᱩ ᱢᱮᱱᱟᱜ ᱠᱚᱣᱟ ᱪᱟᱹᱠᱨᱤ ᱱᱚᱠᱨᱤ ᱠᱟᱛᱮᱫ ᱦᱚᱸ ᱩᱱᱠᱩ ᱡᱤᱭᱚᱱ ᱠᱚ ᱠᱷᱟᱱᱰᱟᱣᱮᱫᱼᱟ ᱦᱳᱭ ᱟᱨ ᱡᱟᱦᱟᱱᱟᱜ ᱠᱩᱠᱞᱤ ᱨᱮᱭᱟᱜ ᱦᱳᱭ ᱧᱮᱞ ᱢᱮ ᱦᱳᱭ ᱧᱮᱞᱢᱮ ᱟᱵᱚ ᱫᱚ ᱟᱹᱰᱤᱜᱟᱱ ᱜᱮ ᱨᱮᱸᱜᱮᱡ ᱦᱚᱲ ᱢᱮᱱᱟᱜ ᱵᱚᱱᱟ ᱢᱮᱱᱠᱷᱟᱱ ᱵᱟᱨᱚ ᱢᱟᱥ ᱢᱟ ᱵᱟᱵᱚᱱ ᱪᱟᱥᱟ ᱢᱤᱫ ᱚᱠᱛᱚ ᱜᱮᱵᱚᱱ ᱪᱟᱥᱟ ᱚᱱᱟ ᱠᱚᱨᱮᱜᱮ ᱪᱟᱥᱵᱟᱥ ᱤᱭᱟᱹ ᱠᱟᱛᱮᱫ ᱜᱮ ᱠᱚᱥᱴᱚ ᱢᱟᱪᱷᱟ ᱛᱮ ᱜᱤᱫᱽᱨᱟᱹ ᱯᱤᱫᱽᱨᱟᱹ ᱠᱚ ᱯᱟᱲᱦᱟᱣ ᱠᱟᱛᱮᱫ ᱛᱟᱦᱮᱱ ᱠᱟᱱᱟ ᱦᱮᱥᱮ ᱟᱨ ᱴᱟᱭᱤᱢ ᱨᱮ ᱡᱚᱢᱼᱧᱩ ᱵᱚᱱ ᱧᱟᱢᱮᱫᱼᱟ ᱟᱪᱪᱷᱟ ᱴᱷᱤᱠ ᱜᱮᱭᱟ ᱛᱚᱵᱮ ᱢᱟ ᱡᱚᱦᱟᱨ ᱡᱚᱦᱟᱨ ᱴᱷᱤᱠ ᱴᱷᱤᱠ